ᱦᱮᱸ ᱦᱮᱞᱳ ᱡᱚᱦᱟᱨ ᱜᱮ ᱤᱧ ᱡᱷᱟᱲᱠᱷᱚᱸᱰ ᱠᱷᱚᱱᱤᱧ ᱢᱮᱱᱮᱫᱼᱟ ᱛᱚ ᱢᱮᱱᱮᱫᱟᱹᱧ ᱡᱮ ᱱᱤᱭᱟᱹ ᱯᱷᱳᱱ ᱪᱮᱫ ᱢᱟᱞᱫᱟ ᱨᱮᱜᱮ ᱪᱟᱞᱟᱣ ᱟᱠᱟᱱᱟ ᱚ ᱛᱚ ᱟᱹᱰᱤ ᱟᱹᱰᱤ ᱥᱟᱨᱦᱟᱣ ᱢᱟᱞᱫᱟ ᱨᱮᱜᱮ ᱞᱟᱜᱟᱣ ᱟᱠᱟᱱᱟ ᱛᱚ ᱤᱧ ᱢᱟᱱᱮ ᱡᱟᱦᱟᱸ ᱵᱟᱰᱟᱭ ᱥᱟᱱᱟᱹᱧ ᱠᱟᱱᱟ ᱡᱮ ᱱᱤᱭᱟᱹ ᱢᱟᱞᱫᱟ ᱨᱮ ᱡᱮ ᱢᱟᱱᱮ ᱡᱟᱦᱟᱸ ᱫᱟᱲᱟᱱ ᱡᱟᱭᱜᱟ ᱵᱟᱝ ᱟᱹᱰᱤ ᱵᱮᱥ ᱠᱤᱪᱷᱩ ᱡᱟᱭᱜᱟ ᱚᱱᱮ ᱡᱟᱦᱟᱸ ᱧᱮᱞᱡᱚᱝ ᱞᱮᱠᱟᱱ ᱡᱟᱭᱜᱟ ᱚᱠᱟ ᱠᱚᱨᱮ ᱢᱮᱱᱟᱜ ᱟᱠᱟᱫᱼᱟ ᱦᱮᱸ ᱦᱳᱭ ᱦᱳᱭ ᱦᱮᱸ ᱟᱪᱪᱷᱟ ᱟᱪᱪᱷᱟ ᱛᱚ ᱢᱟᱱᱮ ᱟᱹᱰᱤ ᱵᱮᱥ ᱡᱟᱭᱜᱟ ᱵᱟᱝ ᱧᱮᱞᱡᱚᱜᱝ ᱞᱮᱠᱟᱱ ᱡᱟᱭᱜᱟ ᱟᱹᱰᱤ ᱟᱹᱰᱤ ᱟᱨ ᱡᱮᱢᱚᱱ ᱯᱟᱛᱟ ᱪᱷᱟᱛᱟ ᱵᱟᱨᱮᱛᱮ ᱤᱧ ᱞᱟᱹᱭ ᱚᱪᱚᱭᱮᱫ ᱠᱟᱱ ᱡᱮ ᱤᱭᱟᱹ ᱡᱮᱢᱚᱱ ᱯᱟᱛᱟ ᱪᱷᱟᱛᱟ ᱵᱟᱨᱮᱛᱮ ᱡᱮᱢᱚᱱ ᱯᱟᱛᱟ ᱦᱳᱭᱳᱜ ᱠᱟᱱ ᱱᱤᱭᱟᱹ ᱢᱟᱞᱫᱟ ᱡᱮᱞᱟᱨᱮ ᱛᱚ ᱢᱟᱱᱮ ᱱᱤᱭᱟᱹ ᱠᱚ ᱢᱟᱱᱮ ᱢᱟᱞᱫᱟ ᱰᱤᱥᱴᱤᱠ ᱨᱮᱫᱚ ᱱᱤᱭᱟᱹ ᱠᱚ ᱡᱟᱭᱜᱟ ᱫᱚ ᱟᱹᱰᱤ ᱵᱮᱥ ᱵᱟᱝ ᱢᱟᱱᱮ ᱟᱹᱰᱤ ᱱᱟᱯᱟᱭ ᱡᱚᱛᱚ ᱠᱚᱜᱮ ᱵᱟᱝ ᱡᱚᱛᱚ ᱠᱤᱪᱷᱩ ᱜᱮ ᱦᱳᱭ ᱦᱳᱭ ᱟᱪᱪᱷᱟ ᱛᱚ ᱴᱷᱤᱠ ᱜᱮᱭᱟ ᱛᱚᱵᱮ ᱱᱤᱭᱟᱹ ᱠᱚ ᱵᱟᱰᱟᱭ ᱞᱟᱹᱜᱤᱫ ᱜᱮ ᱠᱩᱠᱞᱤ ᱛᱟᱦᱮᱸ ᱠᱟᱱᱟ ᱴᱷᱤᱠ ᱜᱮᱭᱟ ᱛᱚᱵᱮ ᱟᱹᱰᱤ ᱟᱹᱰᱤ ᱥᱟᱨᱦᱟᱣ